ᱤᱧ ᱫᱚ ᱯᱚᱪᱷᱤᱢ ᱵᱚᱨᱫᱷᱚᱢᱟᱱ ᱡᱮᱞᱟ ᱨᱤᱱᱤᱡ ᱱᱩᱛᱚᱱ ᱰᱟᱸᱜᱟ ᱨᱮᱱ ᱵᱟᱵᱞᱟᱵᱩᱱᱤ ᱴᱚᱞᱟ ᱠᱷᱚᱱᱤᱧ ᱢᱮᱱᱫᱟ ᱟᱵᱚ ᱫᱚ ᱥᱚᱵ ᱦᱚᱲ ᱜᱮᱵᱚᱱ ᱵᱟᱲᱟᱭᱟ ᱡᱮ ᱵᱟᱹᱭᱥᱟᱹᱠ ᱡᱚᱥᱴᱤ ᱫᱚ ᱦᱩᱭᱱᱟ ᱜᱚᱨᱚᱢ ᱫᱤᱱ ᱜᱨᱤᱥᱥᱚ ᱠᱟᱞ ᱫᱤᱠᱩ ᱛᱮᱫᱚ ᱠᱚ ᱢᱮᱱᱟ ᱛᱚ ᱞᱟᱦᱟ ᱛᱮᱫᱚ ᱪᱮᱫ ᱦᱩᱭᱩᱜ ᱠᱟᱱ ᱛᱟᱦᱮᱱᱟ ᱡᱮ ᱵᱟᱹᱭᱥᱟᱹᱠ ᱡᱳᱥᱴᱤ ᱫᱚ ᱜᱚᱨᱚᱢᱚᱫ ᱛᱟᱦᱮᱱᱟᱭ ᱟᱥᱟᱲᱼᱥᱟᱱ ᱫᱚ ᱫᱟᱜᱮᱜ ᱛᱟᱦᱮᱱᱟᱭ ᱛᱟᱨᱯᱚᱨ ᱨᱟᱵᱟᱝ ᱢᱟ ᱢᱮᱱᱟᱜ ᱜᱮ ᱱᱮᱛᱟᱨ ᱫᱚ ᱪᱮᱫ ᱦᱩᱭᱩᱜ ᱠᱟᱱᱟ ᱡᱟ ᱜᱟᱹᱰᱤ ᱠᱚ ᱯᱷᱮᱠᱴᱟᱨᱤ ᱠᱚ ᱡᱟ ᱪᱟᱹᱞᱩ ᱦᱩᱭᱩᱜ ᱠᱟᱱᱟ ᱛᱟᱨᱯᱚᱨ ᱛᱤᱱᱟᱹᱜ ᱩᱛᱱᱟᱹᱣ ᱪᱟᱞᱟᱜ ᱠᱟᱱᱟ ᱵᱚᱱ ᱵᱚᱞᱮ ᱛᱤᱱᱟᱹᱜ ᱵᱚᱱ ᱩᱛᱱᱟᱹᱜ ᱠᱟᱱᱟ ᱩᱱᱟᱹᱜ ᱜᱮ ᱠᱤᱱᱛᱩ ᱵᱟᱹᱹᱲᱤᱡ ᱦᱩᱭᱩᱜ ᱠᱟᱱ ᱛᱟᱵᱳᱱᱟ ᱟᱵᱚᱣᱟᱜ ᱟᱹᱵᱩ ᱥᱟᱱᱛᱟᱲ ᱢᱟᱹᱱᱢᱤ ᱦᱚᱯᱚᱱ ᱡᱚᱛᱚ ᱢᱟᱹᱱᱢᱤ ᱠᱚᱜᱮ ᱡᱟᱦᱟᱸᱭ ᱱᱚᱣᱟ ᱟᱵᱚᱣᱟᱜ ᱱᱤᱭᱟᱹ ᱪᱮᱞᱤ ᱠᱚ ᱢᱮᱱᱟ ᱟᱵᱚᱣᱟᱜ ᱱᱤᱭᱟᱹ ᱫᱷᱟᱹᱨᱛᱤ ᱨᱮ ᱵᱚᱞᱮ ᱡᱟᱦᱟᱸ ᱛᱤᱱᱟᱹᱜ ᱢᱟᱹᱱᱢᱤ ᱠᱚᱜᱮ ᱢᱮᱱᱟᱜ ᱵᱚᱱ ᱥᱚᱵ ᱦᱚᱲᱜᱮ ᱥᱩᱵᱤᱫᱟ ᱵᱚᱱ ᱪᱟᱹᱭᱫᱟ ᱚᱱᱟ ᱥᱩᱵᱤᱫᱟ ᱧᱮᱞ ᱧᱮᱞᱫᱟᱵᱚᱱ ᱠᱤᱱᱛᱩ ᱟᱵᱚ ᱫᱚ ᱱᱚᱣᱟ ᱵᱟᱵᱚᱱ ᱧᱮᱞᱫᱟ ᱡᱮ ᱟᱵᱚ ᱡᱮ ᱱᱤᱭᱟᱹ ᱥᱩᱵᱤᱫᱟ ᱵᱚᱱ ᱪᱟᱹᱭᱫᱟ ᱛᱚ ᱚᱱᱟ ᱠᱷᱟᱹᱛᱤᱨ ᱟᱵᱚᱣᱟᱜ ᱪᱮᱫ ᱵᱟᱹᱲᱤᱡ ᱦᱩᱭᱩᱜ ᱠᱟᱱᱟ ᱞᱟᱦᱟ ᱛᱮᱱᱟᱜ ᱫᱚ ᱵᱟᱨ ᱢᱟᱥ ᱜᱚᱨᱚᱢ ᱛᱟᱦᱮᱱ ᱠᱟᱱ ᱛᱟᱦᱮᱱᱟ ᱵᱟᱨ ᱢᱟᱥ ᱡᱟᱹᱯᱩᱫ ᱟᱨ ᱵᱟᱨ ᱪᱟᱸᱫᱚ ᱫᱚ ᱨᱮᱭᱟᱲ ᱥᱮ ᱟᱨᱚ ᱢᱮᱱᱟᱜ ᱜᱮᱭᱟ ᱡᱟᱦᱟᱸ ᱛᱤᱱᱟᱹᱜ ᱥᱮᱨᱢᱟ ᱠᱚ ᱵᱚᱞᱮ ᱱᱮᱛᱟᱨ ᱫᱚ ᱥᱚᱵᱜᱤ ᱥᱚᱢᱟᱱ ᱱᱚᱣᱟ ᱠᱚᱫᱚ ᱦᱩᱭᱩᱜ ᱠᱟᱱᱟ ᱚᱱᱟ ᱡᱟᱦᱟᱸ ᱜᱟᱹᱰᱤ ᱠᱷᱚᱡ ᱫᱷᱩᱦᱟᱹ ᱩᱰᱩᱠᱚᱜ ᱠᱟᱱᱟ ᱯᱷᱨᱤᱡᱽ ᱠᱷᱚᱡ ᱟᱹᱰᱤ ᱵᱟᱹᱲᱤᱡ ᱜᱮᱥ ᱢᱮᱱᱠᱷᱟᱱ ᱠᱟᱨᱵᱚᱱ ᱢᱚᱱᱚᱠᱥᱟᱭᱤᱰ ᱥᱤ ᱮᱯᱷ ᱥᱤ ᱚᱱᱠᱟᱱ ᱜᱮ ᱵᱟᱹᱲᱤᱡ ᱵᱟᱹᱲᱤᱡ ᱜᱮᱥ ᱡᱟᱦᱟᱸ ᱩᱰᱩᱠᱚᱜ ᱠᱟᱱᱟ ᱠᱟᱨᱠᱷᱟᱱᱟ ᱠᱚ ᱠᱷᱚᱡ ᱟᱵᱚ ᱡᱟᱦᱟᱸ ᱯᱷᱨᱤᱡᱽ ᱵᱚᱱ ᱵᱮᱵᱚᱦᱟᱨᱫᱟ ᱚᱲᱟᱜ ᱨᱮ ᱟᱹᱵᱩ ᱢᱚᱡᱽ ᱛᱟᱦᱮᱸ ᱞᱟᱹᱜᱤᱫ ᱥᱩᱠ ᱞᱟᱹᱜᱤᱫ ᱥᱩᱵᱤᱫᱟ ᱞᱟᱹᱜᱤᱫ ᱚᱱᱟ ᱠᱚ ᱠᱷᱚᱡ ᱜᱮ ᱚᱱᱟ ᱵᱤᱥᱟᱠᱛᱚ ᱜᱮᱥ ᱩᱰᱩᱠ ᱠᱟᱛᱮ ᱪᱟᱞᱟᱜ ᱠᱟᱱᱟ ᱟᱵᱚᱣᱟᱜ ᱫᱷᱟᱹᱨᱛᱤ ᱟᱵᱚᱣᱟᱜ ᱥᱮᱨᱢᱟ ᱨᱮ ᱡᱟᱦᱟᱸ ᱳᱡᱳᱱ ᱚᱥᱛᱚᱨᱢᱮᱱᱟᱜᱼᱟ ᱚᱸᱰᱮ ᱚᱱᱟ ᱠᱚ ᱠᱷᱟᱹᱛᱤᱨ ᱛᱮ ᱡᱟᱦᱟᱸ ᱳᱡᱳᱱ ᱚᱥᱛᱚᱨ ᱨᱮᱱᱟᱜ ᱵᱮᱞᱮᱱᱥ ᱢᱮᱱᱟᱜ ᱚᱠᱥᱤᱡᱮᱱ ᱟᱨ ᱠᱟᱨᱵᱚᱱᱰᱟᱭ ᱚᱠᱥᱟᱭᱤᱰ ᱨᱮᱱᱟᱜ ᱚᱱᱟ ᱫᱷᱚᱝᱥᱚᱜ ᱠᱟᱱᱟ ᱚᱱᱟ ᱠᱷᱟᱹᱛᱤᱨ ᱛᱮ ᱟᱵᱚᱣᱟᱜ ᱡᱮᱱᱚ ᱳᱡᱚᱱ ᱚᱥᱛᱚᱨ ᱢᱮᱱᱟᱜᱼᱟ ᱚᱱᱟᱨᱮ ᱟᱭᱢᱟ ᱞᱟᱹᱴᱩ ᱞᱟᱹᱴᱩ ᱦᱳᱞ ᱢᱚᱛᱞᱚᱵ ᱵᱷᱩᱜᱟᱹᱜ ᱢᱮᱱ ᱫᱟᱲᱮᱭᱟᱜ ᱟᱢ ᱟᱵᱚ ᱦᱚᱲ ᱛᱮᱫᱚ ᱪᱮᱫᱠᱟ ᱪᱚ ᱵᱚᱞᱮ ᱵᱷᱩᱜᱟᱹᱜ ᱢᱮᱱ ᱫᱟᱲᱮᱭᱟᱜ ᱟᱢ ᱚᱱᱠᱟ ᱦᱩᱭᱩᱜ ᱠᱟᱱᱟ ᱚᱸᱰᱮ ᱠᱷᱚᱡ ᱵᱤᱥᱟᱠᱛᱚ ᱡᱟᱦᱟᱸ ᱵᱮᱜᱩᱱᱤ ᱨᱚᱥᱢᱤ ᱠᱚ ᱢᱮᱱᱟ ᱫᱷᱟᱹᱨᱛᱤ ᱨᱮ ᱦᱮᱡ ᱠᱟᱛᱮ ᱟᱵᱚᱣᱟᱜ ᱟᱭᱢᱟ ᱤᱥᱠᱤᱱ ᱨᱮ ᱯᱨᱚᱵᱞᱮᱢ ᱦᱩᱭᱩᱜ ᱠᱟᱱᱟ ᱢᱮᱱᱠᱷᱟᱱ ᱤᱥᱠᱤᱱ ᱠᱮᱱᱥᱟᱨ ᱚᱱᱠᱟᱱᱟᱜ ᱜᱮ ᱟᱹᱰᱤ ᱵᱤᱥᱟᱠᱛᱚ ᱵᱤᱥᱟᱠᱛᱚ ᱨᱳᱜᱽ ᱱᱟᱦᱟᱜ ᱥᱮᱨᱢᱟ ᱜᱮ ᱟᱞᱮ ᱱᱚᱰᱮ ᱡᱟᱹᱯᱩᱫ ᱥᱚᱢᱚᱭ ᱡᱟᱹᱯᱩᱫ ᱚᱠᱛᱚ ᱮᱛᱚ ᱮᱛᱚᱭ ᱫᱟᱜ ᱠᱮᱫᱟ ᱡᱮ ᱟᱞᱮ ᱡᱟᱦᱟᱸ ᱜᱟᱰᱟ ᱢᱮᱱᱟᱜ ᱛᱟᱞᱮᱭᱟ ᱚᱡᱚᱭ ᱜᱟᱰᱟ ᱫᱟᱜ ᱯᱩᱨᱟᱹ ᱯᱮᱨᱮᱡ ᱞᱮᱱᱟ ᱟᱭᱢᱟ ᱚᱲᱟᱜ ᱠᱚ ᱟᱹᱛᱩ ᱪᱟᱵᱟᱭᱮᱱᱟ ᱚᱱᱟ ᱵᱚᱱ ᱧᱮᱞ ᱠᱮᱫᱟ ᱟᱨᱚ ᱱᱟᱦᱟᱜ ᱥᱮᱨᱢᱟ ᱥᱮ ᱯᱟᱨᱚᱢᱮᱱ ᱡᱟᱱᱩᱣᱟᱨᱤ ᱜᱷᱩᱨᱱᱤᱡᱷᱚᱲ ᱦᱩᱭᱱᱟ ᱟᱭᱢᱟ ᱜᱟᱱ ᱛᱤᱛᱞᱤ ᱟᱢᱯᱷᱟᱱ ᱟᱨᱚ ᱪᱮᱫ ᱠᱚ ᱜᱷᱩᱨᱱᱤ ᱡᱷᱚᱲ ᱦᱩᱭᱱᱟ ᱜᱚᱨᱚᱢ ᱦᱚᱸ ᱮᱛᱚ ᱜᱚᱨᱚᱢ ᱠᱟᱱᱟ ᱦᱚᱲ ᱜᱚᱨᱚᱢ ᱛᱮ ᱡᱟᱦᱟᱸᱭ ᱜᱚᱨᱚᱢ ᱵᱟᱠᱚ ᱥᱟᱦᱟᱣᱫᱟ ᱩᱱᱠᱩ ᱠᱚ ᱜᱩᱡᱩᱜ ᱠᱟᱱᱟ ᱢᱮᱱᱠᱷᱟᱱ ᱨᱮᱸᱜᱮᱡ ᱦᱚᱲ ᱠᱤᱥᱟᱹᱬ ᱦᱚᱲ ᱡᱟᱦᱟᱸᱭ ᱵᱟᱸᱵᱽᱲᱮ ᱦᱚᱲ ᱥᱮ ᱫᱤᱠᱩ ᱦᱚᱲ ᱢᱮᱱᱟᱜ ᱠᱚ ᱩᱱᱠᱩ ᱢᱟ ᱦᱚᱥᱯᱤᱴᱟᱞ ᱨᱮᱠᱚ ᱪᱟᱞᱟᱜ ᱠᱟᱱᱟ ᱥᱮ ᱮᱥᱤ ᱠᱚ ᱠᱤᱨᱤᱧ ᱠᱟᱜ ᱠᱟᱱᱟ ᱠᱩᱞᱟᱹᱨ ᱠᱚ ᱠᱤᱨᱤᱧ ᱠᱟᱜ ᱠᱟᱱᱟ ᱟᱵᱚ ᱨᱮᱸᱦᱮᱡ ᱦᱚᱲ ᱫᱚ ᱪᱮᱫ ᱟᱵᱚ ᱨᱮᱸᱜᱮᱡ ᱦᱚᱲ ᱫᱚ ᱫᱟᱨᱮ ᱵᱩᱴᱟᱹᱨᱮᱱ ᱦᱚᱲ ᱟᱵᱚ ᱥᱟᱱᱛᱟᱲ ᱦᱚᱲ ᱫᱚ ᱛᱚ ᱟᱹᱵᱩ ᱪᱮᱫᱞᱮᱠᱟ ᱥᱩᱠ ᱥᱩᱵᱤᱫᱷᱟ ᱵᱚᱱ ᱧᱮᱞᱫᱟ ᱚᱱᱟ ᱥᱟᱶ ᱥᱟᱶᱛᱮ ᱟᱵᱚᱣᱟᱜ ᱵᱷᱟᱜᱮ ᱦᱚᱸ ᱧᱮᱞ ᱦᱩᱭᱩᱜᱼᱟ ᱡᱮ ᱟᱹᱵᱩ ᱡᱟᱦᱟᱸ ᱥᱩᱠ ᱥᱩᱵᱤᱫᱷᱟ ᱪᱟᱹᱭ ᱫᱟᱵᱚᱱ ᱚᱱᱟ ᱫᱚ ᱟᱵᱚᱣᱟᱜ ᱥᱩᱠ ᱫᱚ ᱵᱟᱝ ᱦᱩᱭᱩᱜ ᱠᱟᱱᱟ ᱟᱥᱚᱞᱮ ᱫᱚ ᱚᱱᱟ ᱫᱚ ᱦᱩᱭᱩᱜ ᱠᱟᱱᱟ ᱟᱹᱵᱩᱜᱮ ᱟᱵᱚᱣᱟᱜ ᱢᱟᱹᱱᱢᱤ ᱡᱤᱵᱚᱱ ᱵᱚᱱ ᱫᱷᱚᱝᱥᱚᱭᱮᱫᱟ ᱟᱵᱚᱣᱟᱜ ᱨᱟᱹᱥᱠᱟᱹ ᱡᱤᱵᱚᱱ ᱵᱚᱱ ᱫᱷᱚᱝᱥᱚᱭᱮᱫᱟ ᱚᱱᱟ ᱩᱱᱟᱹᱜ ᱞᱚᱞᱚ ᱠᱷᱟᱹᱛᱤᱨ ᱛᱮ ᱡᱟᱦᱟᱸ ᱟᱵᱚ ᱫᱤᱥᱟᱹᱢ ᱨᱮᱱᱟᱜ ᱟᱱᱴᱟᱨᱠᱴᱤᱠᱟ ᱨᱮ ᱵᱚᱨᱚᱯᱷ ᱥᱚᱵ ᱜᱟᱞᱟᱜ ᱠᱟᱱᱟ ᱚᱱᱟ ᱫᱟᱜ ᱛᱮ ᱟᱭᱢᱟ ᱨᱟᱡᱽᱡᱚ ᱠᱚ ᱡᱮᱞᱟ ᱠᱚ ᱫᱟᱜ ᱞᱟᱛᱟᱨ ᱨᱮ ᱪᱟᱞᱟᱜ ᱠᱟᱱᱟ ᱪᱟᱞᱟᱜ ᱠᱟᱱᱟ ᱚᱱᱟ ᱠᱚ ᱥᱟᱶᱛᱮ ᱟᱨ ᱱᱮᱛᱟᱨ ᱢᱟ ᱫᱟᱜ ᱤᱱᱟᱹᱜ ᱵᱚᱱ ᱠᱷᱚᱨᱪᱟᱭᱮᱫᱟ ᱦᱤᱡᱩᱜ ᱠᱟᱱ ᱥᱮᱨᱢᱟᱨᱮ ᱱᱤᱭᱟᱹ ᱫᱤᱱ ᱫᱚ ᱟᱵᱚ ᱫᱚ ᱧᱮᱞ ᱜᱮ ᱦᱩᱭᱩᱜ ᱛᱟᱢᱟ ᱡᱮ ᱫᱟᱜ ᱦᱚᱸ ᱟᱵᱚᱜᱮ ᱠᱤᱨᱤᱧ ᱠᱟᱛᱮᱜ ᱵᱮᱵᱚᱦᱟᱨ ᱦᱩᱭᱩᱜ ᱠᱟᱱ ᱛᱟᱵᱳᱱᱟ ᱱᱮᱛᱟᱨ ᱠᱷᱮᱛ ᱠᱚᱨᱮᱜ ᱡᱟᱦᱟᱸ ᱠᱮᱢᱤᱠᱮᱞ ᱠᱚ ᱵᱚᱱ ᱞᱟᱜᱟᱣᱫᱟ ᱚᱱᱟ ᱠᱷᱟᱹᱛᱤᱨ ᱚᱱᱟ ᱠᱮᱢᱤᱠᱮᱞ ᱠᱚ ᱚᱱᱟ ᱡᱚᱢᱟᱜ ᱨᱮ ᱪᱟᱞᱟᱣ ᱠᱟᱛᱮ ᱟᱢᱟᱜ ᱞᱟᱡ ᱨᱮ ᱪᱟᱞᱟᱜ ᱠᱟᱱᱟ ᱚᱱᱟ ᱟᱢᱟᱜ ᱦᱚᱲᱢᱚ ᱨᱮᱱᱟᱜ ᱠᱷᱚᱛᱤᱭᱮᱫᱟᱭ ᱠᱷᱚᱡ ᱞᱟᱹᱴᱩ ᱠᱟᱛᱷᱟ ᱟᱵᱚᱜᱮ ᱟᱵᱚᱣᱟᱜ ᱱᱤᱭᱟᱹ ᱳᱡᱚᱱ ᱚᱥᱛᱚᱨ ᱵᱟᱧᱪᱟᱣ ᱦᱩᱭᱩᱜ ᱛᱟᱵᱚᱱᱟ ᱜᱟᱹᱰᱤ ᱠᱚ ᱠᱚᱢ ᱦᱩᱭᱩᱜ ᱛᱟᱵᱳᱱᱟ ᱡᱟᱦᱟᱸ ᱮᱥᱤ ᱠᱚᱵᱚᱱ ᱭᱩᱥᱫᱟ ᱥᱮ ᱵᱮᱵᱚᱦᱟᱨ ᱫᱟᱵᱚᱱ ᱚᱱᱟ ᱠᱚ ᱠᱚᱢ ᱦᱩᱭᱩᱜ ᱛᱟᱵᱳᱱᱟ ᱵᱟᱝᱠᱷᱟᱱ ᱫᱚ ᱟᱵᱚ ᱢᱟᱹᱱᱢᱤ ᱡᱤᱭᱚᱱ ᱫᱚ ᱦᱤᱡᱩᱜ ᱠᱟᱱ ᱫᱤᱱᱫᱚ ᱟᱹᱰᱤ ᱵᱟᱹᱲᱤᱡ ᱵᱟᱹᱲᱤᱡ ᱫᱤᱱ ᱟᱵᱚ ᱫᱚ ᱧᱮᱞ ᱦᱩᱭᱩᱜ ᱛᱟᱵᱳᱱᱟ ᱚᱱᱟ ᱠᱷᱟᱹᱛᱤᱨ ᱥᱚᱵ ᱡᱤᱱᱤᱥ ᱠᱚ ᱧᱮᱞ ᱠᱟᱛᱮᱜ ᱵᱚᱞᱮ ᱵᱮᱵᱚᱦᱟᱨ ᱦᱩᱭᱩᱜ ᱛᱟᱵᱳᱱᱟ ᱵᱮᱥᱤ ᱥᱩᱵᱤᱫᱟ ᱧᱮᱞ ᱞᱮᱠᱷᱟᱡ ᱠᱤᱱᱛᱩ ᱟᱹᱵᱩ ᱟᱹᱵᱩ ᱫᱚ ᱴᱷᱤᱠ ᱜᱮᱵᱚᱱ ᱛᱟᱦᱮᱱᱟ ᱟᱵᱚ ᱵᱚᱱ ᱜᱩᱡᱩᱜᱼᱟ ᱟᱨᱵᱚᱱ ᱪᱟᱞᱟᱜᱼᱟ ᱠᱤᱱᱛᱩ ᱦᱤᱡᱩᱜ ᱠᱟᱱ ᱟᱵᱚ ᱨᱮᱱ ᱜᱤᱫᱽᱨᱟᱹ ᱛᱟᱠᱚ ᱥᱮ ᱟᱵᱚ ᱨᱮᱱ ᱜᱤᱫᱽᱨᱟᱹ ᱛᱟᱠᱚ ᱩᱱᱠᱩ ᱫᱚ ᱟᱹᱰᱤ ᱜᱮᱠᱚ ᱠᱚᱥᱴᱚᱜᱼᱟ